ᱤᱧ ᱫᱚ ᱟᱸᱠᱟᱣ ᱠᱟᱛᱮᱫ ᱢᱟᱱᱮᱧ ᱟᱸᱠᱟᱣᱤᱧ ᱪᱮᱫ ᱵᱟᱲᱟᱭᱮᱫ ᱠᱟᱱ ᱛᱟᱦᱮᱸᱜᱼᱟ ᱛᱚ ᱱᱚᱣᱟ ᱠᱚ ᱟᱸᱠᱟᱣ ᱞᱮᱠᱷᱟᱡ ᱟᱹᱰᱤ ᱢᱚᱡᱤᱧ ᱵᱩᱡᱷᱟᱹᱣ ᱠᱟᱫᱟ ᱵᱩᱡᱷᱟᱹᱣ ᱠᱟᱹᱫᱟᱹᱧ ᱥᱮ ᱱᱟᱯᱟᱭᱼᱱᱟᱯᱟᱭ ᱡᱤᱱᱤᱥᱤᱧ ᱟᱸᱠᱟᱣ ᱠᱟᱫᱟᱹᱧ ᱚᱱᱟ ᱟᱸᱠᱟᱣ ᱨᱮ ᱤᱧ ᱟᱹᱰᱤ ᱤᱱᱴᱟᱨᱮᱥᱴᱤᱧ ᱟᱹᱭᱠᱟᱹᱣᱮᱫ ᱠᱟᱱ ᱛᱟᱦᱮᱱᱟ ᱥᱮ ᱟᱹᱰᱤ ᱱᱟᱯᱟᱭᱤᱧ ᱵᱩᱡᱷᱟᱹᱣᱮᱫ ᱠᱟᱱ ᱛᱟᱦᱮᱱᱟ ᱱᱚᱣᱟ ᱟᱸᱠᱟᱣ ᱵᱤᱵᱷᱤᱱᱱᱚ ᱨᱚᱠᱚᱢ ᱫᱟᱨᱮ ᱥᱮ ᱦᱚᱲ ᱠᱚ ᱟᱸᱠᱟᱣ ᱟᱹᱰᱤ ᱱᱟᱯᱟᱭ ᱵᱩᱡᱷᱟᱹᱜ ᱠᱟᱱ ᱛᱟᱦᱮᱸᱜᱼᱟ ᱥᱮ ᱟᱨᱦᱚᱸ ᱮᱢᱟᱱᱛᱮᱭᱟᱜ ᱟᱸᱠᱟᱣ ᱠᱚ ᱯᱩᱠᱷᱨᱤ ᱠᱚ ᱥᱮ ᱢᱮᱫᱴᱮᱱ ᱤᱱᱵᱷᱟᱨᱴᱢᱮᱱᱴ ᱢᱟᱱᱮ ᱯᱚᱨᱤᱵᱮᱥ ᱨᱮ ᱡᱟᱦᱟᱸᱱᱟᱜ ᱢᱤᱫᱴᱮᱱ ᱟᱸᱠᱟᱣ ᱯᱟᱦᱟᱲ ᱠᱚ ᱥᱮ ᱦᱮᱱᱛᱷᱮᱱ ᱪᱮᱬᱮ ᱠᱚᱠᱚ ᱩᱰᱟᱹᱜ ᱠᱟᱱᱟ ᱪᱟᱸᱫᱚᱭ ᱨᱟᱠᱟᱵᱚᱜ ᱠᱟᱱᱟ ᱥᱮᱛᱟᱜ ᱵᱮᱲᱟ ᱨᱮ ᱥᱮ ᱟᱨᱦᱚᱸ ᱮᱢᱟᱱ ᱛᱮᱭᱟᱜ ᱠᱚ ᱟᱸᱠᱟᱣ ᱠᱚᱫᱚ ᱤᱧ ᱫᱚ ᱟᱹᱰᱤ ᱱᱟᱯᱟᱭᱤᱧ ᱛᱟᱨᱯᱚᱨ ᱪᱷᱚᱵᱤ ᱢᱚᱫᱽᱫᱷᱮ ᱨᱮ ᱟᱭᱢᱟ ᱨᱚᱠᱚᱢ ᱡᱤᱱᱤᱥ ᱟᱸᱠᱟᱣ ᱛᱚ ᱟᱸᱠᱟᱣ ᱫᱚ ᱟᱹᱰᱤ ᱱᱟᱯᱟᱭ ᱤᱧ ᱫᱚ ᱟᱨᱠᱤ ᱤᱧ ᱡᱮᱴᱟᱧ ᱯᱷᱤᱞᱤᱝᱥ ᱠᱟᱫᱟᱹᱧ ᱟᱨᱠᱤ